ᱦᱮᱸ ᱜᱳᱢᱠᱮ ᱟᱹᱵᱤᱱ ᱯᱟᱣᱨᱟ ᱟᱹᱛᱩ ᱨᱤᱱᱤᱡ ᱢᱟᱹᱡᱷᱤ ᱵᱟᱵᱟ ᱵᱤᱱ ᱞᱟᱹᱭᱮᱫᱼᱟ ᱛᱚ ᱟᱪᱪᱷᱟ ᱟᱹᱞᱤᱧ ᱫᱤᱥᱚᱢ ᱥᱩᱥᱟᱹᱨᱤᱭᱟᱹ ᱞᱤᱧ ᱞᱟᱹᱭᱮᱫᱼᱟ ᱦᱳᱭ ᱦᱳᱭ ᱟᱹᱞᱤᱧ ᱰᱚᱢᱟᱱ ᱴᱩᱰᱩ ᱵᱟᱝᱼᱟ ᱵᱟᱝᱼᱟ ᱚᱱᱟᱫᱚ ᱵᱟᱹᱲᱤᱡ ᱵᱮᱱ ᱟᱡᱚᱢ ᱠᱟᱜᱼᱟ ᱦᱮᱸ ᱦᱳᱭ ᱦᱳᱭ ᱩᱱᱤ ᱫᱚ ᱮᱴᱟᱜᱤᱡ ᱮ ᱦᱩᱭ ᱫᱟᱲᱮᱭᱟᱜᱼᱟ ᱟᱹᱞᱤᱧ ᱫᱚ ᱵᱟᱝᱜᱮ ᱦᱳᱭ ᱦᱳᱭ ᱟᱫᱚ ᱱᱟᱦᱟᱸᱜ ᱱᱚᱝᱠᱟᱜ ᱠᱟᱱᱟ ᱜᱳᱢᱠᱮ ᱠᱟᱹᱴᱤᱡ ᱟᱹᱵᱤᱱ ᱴᱷᱮᱱ ᱠᱟᱹᱴᱤᱡ ᱟᱹᱞᱤᱧ ᱵᱟᱲᱟᱭ ᱥᱟᱱᱟᱭᱮᱫ ᱞᱤᱧᱟ ᱦᱮᱸ ᱥᱮ ᱡᱟᱦᱟᱸ ᱞᱮᱠᱟ ᱟᱵᱚᱣᱟᱜ ᱥᱟᱶᱛᱟ ᱨᱮᱭᱟᱜ ᱟᱹᱨᱤᱪᱟᱹᱞᱤ ᱥᱚᱝᱥᱠᱟᱨ ᱠᱚ ᱵᱟᱨᱮᱛᱮ ᱱᱟᱥᱮ ᱱᱟᱜ ᱵᱮᱱ ᱞᱟᱹᱭ ᱟᱹᱞᱤᱧ ᱠᱷᱟᱱ ᱟᱹᱰᱤ ᱱᱟᱯᱟᱭ ᱡᱟᱦᱟᱸ ᱞᱮᱠᱟ ᱦᱟᱸᱜ ᱯᱚᱨᱚᱵᱽ ᱯᱩᱱᱟᱹᱭ ᱠᱚ ᱟᱨ ᱮᱢᱟᱱ ᱚᱱᱠᱟᱱᱟᱜ ᱡᱟᱦᱟᱸ ᱟᱵᱚᱣᱟᱜ ᱚᱠᱮᱡᱮᱱ ᱠᱚ ᱚᱱᱟ ᱵᱟᱨᱮᱛᱮ ᱠᱷᱟᱴᱚ ᱢᱟᱪᱷᱟ ᱠᱟᱹᱴᱤᱡ ᱱᱟᱥᱮᱱᱟᱜ ᱞᱟᱹᱭ ᱧᱚᱜ ᱟᱹᱞᱤᱧ ᱵᱮᱱ ᱦᱮᱸ ᱦᱮᱸ ᱦᱮᱸ ᱦᱮᱸ ᱦᱮᱸ ᱦᱳᱭ ᱦᱮᱸ ᱦᱮᱸ ᱵᱚᱸᱜᱟ ᱮᱱᱮᱡ ᱠᱟᱱᱟ ᱦᱳᱭ ᱵᱚᱸᱜᱟ ᱮᱱᱮᱡ ᱠᱟᱱᱟ ᱦᱳᱭ ᱦᱮᱸ ᱥᱟᱹᱨᱤ ᱠᱟᱛᱷᱟ ᱠᱟᱱ ᱜᱮᱭᱟ ᱦᱮᱸ ᱦᱮᱸ ᱦᱮᱸ ᱦᱳᱭ ᱦᱳᱭ ᱟᱫᱚ ᱜᱚᱢᱠᱮ ᱱᱚᱜᱼᱚᱭ ᱢᱟᱥᱮ ᱱᱤᱛᱚᱜ ᱢᱟ ᱦᱟᱸᱜ ᱱᱚᱜᱼᱚᱭ ᱛᱮᱦᱮᱧ ᱫᱚ ᱦᱟᱸᱜ ᱦᱩᱭᱩᱜ ᱠᱟᱱᱟ ᱟᱹᱵᱤᱱᱟᱜ ᱥᱚᱛᱨᱚ ᱪᱷᱚᱭ ᱫᱩ ᱦᱟᱡᱟᱨ ᱪᱚᱵᱽᱵᱤᱥ ᱟᱫᱚ ᱟᱯᱮ ᱥᱮᱫ ᱫᱚ ᱟᱯᱮ ᱱᱚᱣᱟ ᱡᱟᱦᱟᱸ ᱦᱩᱞ ᱢᱟᱦᱟ ᱵᱟᱨᱮ ᱛᱮᱫᱚ ᱪᱮᱫ ᱡᱟᱦᱟᱱᱟᱜ ᱚᱱᱠᱟ ᱦᱮᱸ ᱯᱨᱚᱜᱽᱨᱟᱢ ᱠᱚ ᱥᱮ ᱡᱟᱦᱟᱱ ᱚᱱᱠᱟᱱ ᱤᱭᱟᱹ ᱠᱚᱯᱮ ᱫᱚᱦᱚ ᱵᱟᱲᱟᱭᱟ ᱥᱮ ᱵᱟᱝᱟ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱜᱚᱢᱠᱮ ᱵᱤᱪᱟᱹᱨ ᱜᱮ ᱛᱚᱵᱮ ᱦᱮᱸ ᱟᱫᱚ ᱟᱥᱚᱞᱮ ᱤᱧ ᱢᱤᱫ ᱟᱨᱚ ᱟᱹᱵᱤᱱ ᱴᱷᱮᱱ ᱪᱟᱞᱟᱣ ᱠᱟᱛᱮᱫ ᱟᱨᱦᱚᱸ ᱱᱟᱯᱟᱭ ᱥᱟᱺᱦᱤᱡ ᱧᱟᱯᱟᱢ ᱠᱟᱛᱮᱫ ᱜᱚᱞᱯᱷᱚ ᱠᱟᱛᱮᱫ ᱟᱨᱚ ᱱᱟᱯᱟᱭ ᱥᱟᱺᱦᱤᱡ ᱦᱟᱸᱜ ᱵᱟᱰᱟᱭ ᱥᱟᱱᱟ ᱞᱤᱧᱟ ᱟᱫᱚ ᱪᱮᱫ ᱞᱮᱠᱟ ᱢᱟᱥᱮ ᱥᱚᱢᱚᱭ ᱠᱚ ᱚᱠᱛᱚ ᱠᱚ ᱢᱮᱱᱟᱜ ᱠᱷᱟᱱ ᱢᱤᱫ ᱫᱤᱱ ᱟᱹᱵᱤᱱ ᱴᱷᱮᱱ ᱧᱟᱯᱟᱢ ᱞᱤᱧ ᱦᱤᱡᱩᱜᱼᱟ ᱪᱮᱫ ᱵᱤᱱ ᱞᱟᱹᱭᱮᱫᱼᱟ ᱟᱪᱪᱷᱟ ᱟᱪᱪᱷᱟ ᱦᱮᱸ ᱦᱮᱸ ᱛᱚᱵᱮ ᱟᱱᱟᱝ ᱛᱚᱵᱮ ᱟᱱᱟᱝ ᱢᱟᱲᱟᱝ ᱥᱮᱫ ᱞᱟᱦᱟᱜᱼᱟ ᱦᱮᱸ ᱛᱚᱵᱮ ᱟᱱᱟᱝ ᱢᱟᱲᱟᱝ ᱥᱮᱫ ᱞᱟᱦᱟᱜᱼᱟ ᱚᱱᱟᱜᱮ ᱟᱹᱞᱤᱧᱟᱜ ᱩᱭᱦᱟᱹᱨ ᱦᱚᱸ ᱚᱱᱟ ᱞᱟᱹᱜᱤᱫ ᱛᱮ ᱟᱹᱞᱤᱧ ᱫᱤᱥᱚᱢ ᱫᱤᱥᱚᱢ ᱞᱤᱧ ᱫᱟᱬᱟᱱ ᱠᱟᱱᱟ ᱦᱚᱲ ᱠᱚ ᱥᱟᱶ ᱪᱮᱫ ᱞᱮᱠᱟ ᱥᱩᱥᱟᱹᱨᱚᱜᱼᱟ ᱚᱱᱟ ᱞᱟᱹᱜᱤᱫ ᱛᱮᱞᱤᱧ ᱫᱟᱬᱟᱱ ᱠᱟᱱᱟ ᱴᱷᱤᱠ ᱟᱪᱪᱷᱮ ᱢᱟ ᱜᱚᱢᱠᱮ ᱡᱚᱦᱟᱨ ᱦᱮᱸ